ᱡᱤᱭᱚᱱ ᱠᱷᱟᱸᱰᱟᱣ ᱨᱮᱱᱟᱜ ᱠᱟᱛᱷᱟ ᱡᱤᱭᱚᱱ ᱪᱤᱠᱟᱹ ᱠᱟᱛᱮ ᱵᱚᱱ ᱠᱷᱟᱸᱰᱟᱣᱟ ᱪᱤᱠᱟᱹ ᱠᱟᱛᱮ ᱤᱧ ᱡᱤᱭᱚᱱᱤᱧ ᱠᱷᱟᱸᱰᱟᱣᱮᱫᱟ ᱥᱮ ᱱᱚᱣᱟ ᱡᱤᱵᱤᱠᱟ ᱥᱮ ᱤᱧᱟᱹᱜ ᱥᱚᱝᱥᱟᱨ ᱪᱤᱠᱟᱹ ᱠᱟᱛᱤᱧ ᱪᱟᱞᱟᱣᱮᱫᱟ ᱥᱚᱝᱥᱟᱨ ᱪᱟᱞᱟᱣ ᱞᱟᱹᱜᱤᱫ ᱛᱮᱫᱚ ᱵᱚᱦᱩᱛ ᱨᱚᱠᱚᱢ ᱠᱟᱹᱢᱤ ᱜᱮ ᱢᱮᱱᱟᱜ ᱛᱟᱵᱚᱱᱟ ᱢᱮᱱᱠᱷᱟᱱ ᱪᱟᱥ ᱠᱟᱹᱢᱤ ᱢᱮᱱᱟᱜᱼᱟ ᱨᱟᱹᱥᱠᱟ ᱨᱚᱢᱚᱡ ᱨᱮᱱᱟᱜ ᱠᱟᱹᱢᱤ ᱢᱮᱱᱟᱜᱼᱟ ᱟᱫᱚ ᱡᱟᱦᱟᱸᱭ ᱡᱟᱦᱟᱸᱴᱟᱜ ᱵᱚᱱ ᱠᱩᱥᱤᱭᱟᱜᱼᱟ ᱚᱱᱟᱴᱟᱜ ᱜᱮᱵᱚᱱ ᱠᱟᱹᱢᱤᱭᱮᱫᱟ ᱟᱨ ᱡᱤᱭᱚᱱ ᱵᱚᱱ ᱠᱷᱟᱸᱰᱟᱣᱮᱫᱟ ᱟᱨ ᱚᱱᱟ ᱥᱟᱶ ᱥᱟᱶᱛᱮ ᱦᱟᱯᱮᱱ ᱫᱤᱱ ᱨᱮᱱ ᱦᱚᱸᱠᱚ ᱧᱮᱞ ᱥᱮᱬᱟ ᱤᱫᱤᱭᱟ ᱟᱫᱚ ᱤᱧᱟᱹᱜ ᱠᱟᱹᱢᱤ ᱫᱚ ᱦᱩᱭᱩᱜ ᱠᱟᱱᱟ ᱱᱚᱝᱠᱟ ᱤᱧᱟᱹᱜ ᱡᱤᱭᱚᱱ ᱠᱷᱟᱸᱰᱟᱣ ᱨᱮᱫᱚ ᱪᱟᱥᱵᱟᱥ ᱨᱮ ᱤᱧ ᱫᱚ ᱪᱟᱥ ᱨᱮᱱᱟᱜ ᱱᱤᱨᱵᱷᱚᱨ ᱤᱧ ᱧᱮᱞ ᱮᱫᱟ ᱡᱮ ᱪᱟᱥ ᱠᱟᱹᱢᱤ ᱨᱮᱫᱚ ᱤᱧ ᱫᱚ ᱡᱚᱛᱚ ᱜᱤᱧ ᱧᱮᱞ ᱫᱟᱨᱟᱢ ᱫᱟᱲᱮᱭᱟᱠᱚ ᱠᱟᱱᱟ ᱚᱲᱟᱜ ᱨᱮᱱ ᱜᱤᱫᱟᱹᱨᱼᱯᱤᱫᱟᱹᱨ ᱠᱚ ᱞᱟᱹᱛᱤᱼᱯᱩᱛᱤ ᱠᱚ ᱥᱟᱱᱟᱢ ᱜᱤᱧ ᱧᱮᱞᱮᱫ ᱠᱚᱣᱟ ᱟᱨ ᱪᱟᱥ ᱨᱮᱱᱟᱜ ᱠᱟᱹᱢᱤ ᱦᱚᱸ ᱜᱚᱲᱚ ᱥᱚᱯᱚᱦᱚᱫ ᱤᱧ ᱧᱟᱢ ᱮᱫᱟ ᱟᱨ ᱪᱟᱥ ᱠᱟᱹᱢᱤ ᱨᱮᱦᱚᱸ ᱡᱚᱢ ᱧᱩ ᱦᱩᱭᱩᱜ ᱠᱟᱱᱟ ᱚᱱᱟ ᱥᱟᱶᱛᱮ ᱩᱫᱽᱵᱤᱫᱽ ᱡᱟᱦᱟᱸ ᱵᱟᱹᱲᱛᱤᱜ ᱠᱟᱱᱟ ᱚᱱᱟ ᱠᱚᱫᱚ ᱢᱤᱫ ᱵᱟᱨ ᱯᱚᱭᱥᱟ ᱦᱚᱸ ᱦᱩᱭᱩᱜ ᱠᱟᱱᱟ ᱚᱱᱟ ᱛᱮᱦᱚᱸ ᱠᱤᱪᱷᱩ ᱜᱚᱲᱚ ᱧᱟᱢᱚᱜ ᱠᱟᱱᱟ ᱡᱮ ᱟᱨᱚ ᱵᱤᱵᱷᱤᱱᱱᱚ ᱫᱷᱚᱨᱚᱱ ᱨᱮᱱᱟᱜ ᱪᱟᱥ ᱨᱮ ᱡᱟᱦᱟᱸ ᱵᱟᱝ ᱦᱩᱭᱩᱜ ᱠᱟᱱᱟ ᱚᱱᱟ ᱠᱚ ᱠᱤᱨᱤᱧ ᱟᱹᱜᱩ ᱜᱟᱱᱚᱜ ᱠᱟᱱᱟ ᱟᱨ ᱚᱱᱟ ᱥᱟᱶ ᱥᱟᱶᱛᱤᱧ ᱠᱟᱹᱢᱤᱭᱮᱫᱟ ᱨᱟᱱ ᱢᱩᱨᱜᱟᱹᱱ ᱠᱚᱦᱚᱸᱧ ᱠᱚᱴᱮᱡᱟ ᱨᱟᱱ ᱢᱩᱨᱜᱟᱹᱱ ᱠᱚᱦᱚᱸ ᱱᱟᱦᱟᱜ ᱫᱚ ᱵᱤᱨ ᱯᱟᱠᱟᱲ ᱪᱟᱵᱟᱣ ᱠᱟᱱ ᱨᱮᱦᱚᱸ ᱡᱟᱦᱟᱸ ᱠᱚ ᱧᱟᱢᱚᱜ ᱠᱟᱱᱟ ᱚᱱᱟ ᱠᱚ ᱟᱹᱜᱩ ᱠᱟᱛᱮ ᱨᱟᱱ ᱢᱩᱨᱜᱟᱹᱱ ᱠᱚᱴᱮᱡ ᱠᱟᱛᱮ ᱡᱟᱦᱟᱸᱭ ᱠᱚᱠᱚ ᱦᱤᱡᱩᱜ ᱠᱟᱱᱟ ᱞᱟᱡ ᱦᱟᱥᱩ ᱵᱚᱦᱚᱜ ᱦᱟᱥᱩ ᱮᱢᱟᱱ ᱛᱮ ᱟᱜ ᱟᱡᱟᱨ ᱧᱟᱢᱮᱫ ᱠᱚᱣᱟ ᱚᱱᱟ ᱨᱮᱦᱚᱸ ᱠᱤᱪᱷᱩ ᱢᱤᱫ ᱵᱟᱨ ᱯᱚᱭᱥᱟᱧ ᱨᱚᱡᱽᱜᱟᱨ ᱫᱟᱲᱮᱭᱟᱜ ᱠᱟᱱᱟ ᱟᱫᱚ ᱱᱚᱝᱠᱟ ᱜᱮ ᱡᱤᱭᱚᱱ ᱠᱷᱟᱸᱰᱟᱣ ᱨᱮᱱᱟᱜ ᱫᱚ ᱟᱭᱢᱟ ᱨᱚᱠᱚᱢ ᱠᱟᱹᱢᱤ ᱜᱮ ᱢᱮᱱᱟᱜᱼᱟ ᱟᱫᱚ ᱚᱱᱟ ᱥᱟᱶ ᱥᱟᱶᱛᱮ ᱱᱚᱣᱟ ᱜᱷᱟᱸᱨᱚᱡ ᱨᱮᱱ ᱡᱟᱦᱟᱸᱭ ᱠᱚ ᱢᱮᱱᱟᱜ ᱠᱚᱣᱟ ᱜᱤᱫᱟᱹᱨ ᱯᱤᱫᱟᱹᱨ ᱜᱚᱲᱚᱢ ᱠᱚᱲᱟ ᱠᱚ ᱜᱚᱲᱚᱢ ᱠᱩᱲᱤ ᱠᱚ ᱟᱫᱚ ᱩᱱᱠᱩ ᱦᱚᱸᱠᱚ ᱱᱚᱣᱟ ᱠᱚ ᱧᱮᱞ ᱥᱮᱬᱟᱭᱮᱫᱟ ᱥᱮᱠᱚ ᱱᱚᱣᱟ ᱠᱟᱹᱢᱤ ᱨᱮ ᱡᱚᱯᱲᱟᱣ ᱦᱮᱱᱟᱜ ᱠᱚᱣᱟ ᱟᱨ ᱚᱱᱟ ᱥᱟᱶ ᱥᱟᱶᱛᱮ ᱤᱧ ᱦᱚᱸ ᱜᱚᱲᱚᱧ ᱮᱢᱟ ᱠᱚ ᱠᱟᱱᱟ ᱚᱞᱚᱜ ᱯᱟᱲᱦᱟᱣ ᱥᱮᱫ ᱦᱩᱧ ᱥᱮᱬᱟ ᱚᱪᱚᱭᱮᱫ ᱠᱚᱣᱟ ᱟᱨ ᱱᱚᱣᱟ ᱠᱚᱦᱚᱸ ᱠᱚ ᱧᱮᱞ ᱪᱮᱫ ᱮᱫᱟ ᱠᱤᱪᱷᱩ ᱠᱤᱪᱷᱩ ᱦᱟᱯᱮᱱ ᱫᱤᱱ ᱨᱮ ᱡᱟᱛᱮ ᱱᱚᱣᱟ ᱠᱚᱠᱚ ᱫᱚᱦᱚ ᱫᱟᱲᱮᱭᱟᱜ ᱥᱮ ᱠᱚ ᱠᱟᱹᱢᱤ ᱫᱟᱲᱮᱭᱟᱜ ᱱᱤᱭᱟᱹᱜᱮ ᱤᱧᱟᱹᱜ ᱜᱷᱟᱸᱨᱚᱡ ᱨᱮᱱᱟᱜ ᱠᱟᱹᱢᱤ ᱫᱚ ᱟᱨ ᱱᱚᱣᱟ ᱠᱚ ᱟᱛᱮ ᱜᱮ ᱡᱤᱭᱚᱱ ᱵᱚ ᱠᱷᱟᱸᱰᱟᱣᱮᱫᱟ ᱟᱨ ᱚᱱᱟ ᱥᱟᱶ ᱥᱟᱶᱛᱮ ᱟᱹᱛᱩ ᱴᱚᱞᱟ ᱨᱮ ᱮᱱᱮᱡ ᱥᱮᱨᱮᱧ ᱨᱟᱹᱥᱠᱟᱹ ᱨᱚᱢᱚᱡ ᱦᱚᱸ ᱢᱮᱱᱟᱜ ᱠᱟᱫᱟ ᱟᱹᱛᱩ ᱴᱚᱞᱟ ᱨᱮ ᱛᱟᱦᱮᱱ ᱠᱷᱟᱱ ᱫᱚ ᱟᱵᱚᱣᱟᱜ ᱡᱟᱦᱟᱸ ᱥᱟᱝᱥᱠᱨᱤᱛᱤᱠ ᱨᱟᱹᱥᱠᱟᱹ ᱨᱚᱢᱚᱡ ᱦᱚᱸ ᱦᱩᱭᱩᱜ ᱠᱟᱱ ᱜᱮᱭᱟ ᱡᱚᱛᱚᱣᱟᱜ ᱮᱭ ᱟᱨ ᱪᱮᱫ ᱪᱚᱝ ᱱᱤᱭᱟᱹ ᱠᱚᱣᱟᱛᱮᱫ ᱜᱮ ᱥᱩᱞᱩᱠ ᱛᱮ ᱢᱮᱱᱟᱜ ᱞᱮᱭᱟ ᱟᱹᱛᱩ ᱴᱚᱞᱟ ᱨᱮ ᱱᱤᱭᱟᱹ ᱠᱚ ᱠᱚᱭᱮᱠᱴᱤ ᱠᱟᱛᱷᱟ ᱢᱮᱱ ᱠᱟᱛᱮ ᱜᱤᱧ ᱢᱩᱪᱟᱹᱫ ᱮᱫᱟ